ᱦᱮᱞᱳ ᱦᱮᱸ ᱟᱪᱪᱷᱟ ᱦᱮᱸ ᱦᱮᱸ ᱟᱪᱪᱷᱟ ᱦᱳᱭ ᱱᱤᱛᱚᱜ ᱫᱚ ᱪᱟᱥᱼᱵᱟᱥ ᱫᱚ ᱵᱚᱨᱛᱚᱢᱟᱱ ᱫᱚ ᱥᱚᱵᱽᱡᱤ ᱤᱭᱟᱹ ᱠᱚ ᱪᱟᱥᱵᱟᱥ ᱮᱫᱟ ᱡᱟᱦᱟᱸ ᱟᱵᱚᱣᱟᱜ ᱢᱩᱠᱠᱷᱚ ᱵᱷᱚᱡᱚᱱ ᱠᱚᱫᱚ ᱱᱟᱦᱟᱸᱜ ᱟᱥᱟᱲ ᱵᱚᱸᱜᱟ ᱫᱤᱱ ᱠᱚᱨᱮ ᱱᱟᱦᱟᱸᱜ ᱱᱤᱛᱚᱜ ᱛᱚᱲᱟ ᱠᱚ ᱤᱭᱟᱹ ᱦᱩᱭᱩᱜ ᱠᱟᱱᱟ ᱟᱨ ᱚᱱᱠᱟ ᱡᱟᱦᱟᱸ ᱠᱤ ᱫᱟᱜ ᱨᱮᱱᱟᱜ ᱥᱳᱨᱥ ᱫᱚ ᱜᱳᱴᱟ ᱫᱚ ᱵᱟᱹᱱᱩᱜ ᱟᱱᱟ ᱦᱮᱸ ᱥᱮ ᱚᱱᱟ ᱦᱚᱛᱮᱡ ᱛᱮ ᱠᱤᱪᱷᱩ ᱠᱤᱪᱷᱩ ᱦᱚᱲ ᱠᱚᱫᱚ ᱠᱮᱱᱮᱞ ᱠᱷᱚᱱᱟᱜ ᱚᱱᱟ ᱠᱚᱠᱚ ᱚᱱᱟ ᱠᱚᱨᱮᱱᱟᱜ ᱫᱟᱜ ᱠᱚᱠᱚ ᱧᱟᱢ ᱜᱮᱭᱟ ᱰᱮᱢ ᱠᱚ ᱢᱮᱱᱟᱜᱼᱟ ᱥᱟᱵ ᱢᱟᱨᱥᱟᱞ ᱠᱚᱫᱚ ᱟᱹᱰᱤ ᱦᱟᱸᱰᱮ ᱱᱟᱰᱮ ᱜᱮ ᱢᱮᱱᱟᱜᱼᱟ ᱚᱱᱟ ᱠᱚᱦᱚᱸ ᱠᱤᱪᱷᱩ ᱠᱤᱪᱷᱩ ᱜᱟᱱ ᱫᱚ ᱠᱷᱟᱨᱟᱯ ᱜᱮᱭᱟ ᱦᱮᱸᱥᱮ ᱚᱱᱠᱟ ᱤᱭᱩᱥ ᱞᱟᱹᱜᱤᱫ ᱛᱮ ᱤᱭᱟᱹ ᱵᱟᱹᱱᱩᱜᱼᱟ ᱮᱱᱠᱷᱟᱱ ᱱᱤᱛᱚᱜ ᱫᱚ ᱦᱟᱸᱜ ᱥᱚᱵᱽᱡᱤ ᱠᱚᱜᱮ ᱡᱮᱢᱚᱱ ᱠᱟᱨᱞᱟ ᱡᱷᱤᱸᱜᱟᱹ ᱞᱟᱹᱣᱠᱤ ᱠᱚ ᱮᱢᱟᱱ ᱛᱮᱭᱟᱜ ᱟᱨᱦᱚᱸ ᱱᱤᱛᱚᱜ ᱫᱚ ᱥᱤᱛᱩᱝ ᱫᱤᱱ ᱫᱚ ᱡᱮᱢᱚᱱ ᱛᱚᱨᱢᱩᱡᱽ ᱛᱚᱨᱢᱩᱡᱽ ᱠᱷᱤᱨᱟ ᱠᱚ ᱪᱟᱥ ᱟᱠᱚ ᱟᱨ ᱚᱱᱟ ᱠᱚ ᱤᱭᱟᱹ ᱠᱟᱛᱮᱫ ᱠᱚ ᱟᱹᱠᱷᱨᱤᱧᱟ ᱦᱮᱸ ᱥᱮ ᱟᱪᱪᱷᱟ ᱴᱷᱤᱠ ᱜᱮᱭᱟ ᱛᱚᱵᱮ ᱡᱚᱦᱟᱨ ᱡᱚᱦᱟᱨ